ᱟᱵᱚ ᱱᱚᱣᱟ ᱟᱛᱳ ᱴᱚᱴᱷᱟ ᱠᱚᱨᱮᱜ ᱡᱟᱦᱟᱸ ᱪᱮ ᱞᱟᱹᱭᱼᱞᱟᱠᱪᱟᱨ ᱮᱱᱮᱡ ᱥᱮᱨᱮᱧ ᱠᱚ ᱟᱵᱚᱣᱟᱜ ᱢᱮᱱᱟᱜ ᱛᱟᱵᱚᱱᱟ ᱱᱚᱣᱟ ᱠᱚᱫᱚ ᱟᱵᱚ ᱡᱚᱛᱚ ᱥᱟᱱᱛᱟᱲ ᱵᱟᱝᱢᱟ ᱥᱟᱨᱱᱟ ᱫᱷᱚᱨᱚᱢ ᱦᱚᱲ ᱠᱚ ᱢᱩᱫᱽᱨᱮ ᱜᱮ ᱫᱚᱦᱚ ᱟᱹᱜᱩ ᱟᱠᱟᱱᱟ ᱱᱚᱣᱟ ᱠᱚ ᱮᱱᱮᱡ ᱥᱮᱨᱮᱧ ᱵᱟᱝᱢᱟ ᱞᱟᱭ ᱞᱟᱠᱪᱟᱨ ᱢᱮᱱᱛᱮᱫ ᱡᱟᱦᱟᱸ ᱵᱚ ᱢᱮᱛᱟᱜ ᱠᱟᱱ ᱥᱮᱨᱣᱟ ᱠᱚ ᱵᱚᱸᱜᱟ ᱵᱳᱨᱳ ᱠᱚᱨᱮᱱᱟᱜ ᱵᱤᱦᱟ ᱵᱟᱯᱞᱟ ᱠᱚᱨᱮᱱᱟᱜ ᱪᱷᱩᱸᱛ ᱪᱷᱟᱹᱴᱭᱟᱹᱨ ᱵᱷᱟᱸᱰᱟᱱ ᱵᱟᱯᱞᱟ ᱠᱚᱨᱮᱜ ᱱᱚᱜᱼᱚᱸᱭ ᱱᱚᱣᱟ ᱠᱚ ᱞᱟᱭ ᱞᱟᱠᱪᱟᱨ ᱠᱚ ᱟᱵᱚᱣᱟᱜ ᱫᱚ ᱢᱮᱱᱟᱜ ᱟᱹᱜᱩ ᱠᱟᱣᱫᱟ ᱢᱮᱱᱫᱚ ᱱᱚᱜᱼᱚᱸᱭ ᱱᱚᱝᱠᱟ ᱟᱵᱚᱣᱟᱜ ᱥᱟᱱᱛᱟᱲᱤ ᱥᱚᱢᱟᱡᱽ ᱨᱮᱱᱟᱜ ᱚᱱᱩᱥᱴᱷᱟᱱ ᱨᱮ ᱥᱟᱝᱥᱠᱨᱤᱛᱤᱠ ᱠᱚ ᱱᱚᱝᱠᱟ ᱵᱚᱱ ᱵᱚᱡᱟᱭ ᱫᱚᱦᱚᱭᱟ ᱢᱮᱱᱛᱮ ᱟᱨ ᱵᱟᱝᱢᱟ ᱵᱚᱱ ᱡᱚᱜᱟᱣ ᱫᱚᱦᱚ ᱠᱟᱜᱼᱟ ᱢᱮᱱᱛᱮᱫ ᱫᱚ ᱟᱹᱰᱤ ᱛᱮᱫ ᱡᱟᱹᱨᱩᱲ ᱜᱮ ᱠᱟᱱᱟ ᱚᱠᱛᱚ ᱱᱟᱹᱯᱤᱛ ᱨᱮ ᱱᱚᱣᱟ ᱠᱚᱫᱚ ᱢᱤᱫ ᱫᱤᱱ ᱦᱤᱞᱳᱜ ᱫᱚᱨᱠᱟᱨᱚᱜᱼᱟ ᱟᱨ ᱫᱚᱨᱠᱟᱨ ᱨᱮᱜᱮ ᱦᱤᱡᱩᱜᱼᱟ ᱱᱚᱣᱟ ᱠᱚ ᱟᱵᱚᱣᱟᱜ ᱡᱟᱦᱟᱸ ᱛᱤᱱᱟᱹᱜ ᱞᱟᱭ ᱞᱟᱠᱪᱟᱨ ᱨᱮ ᱞᱟᱜᱟᱛ ᱟᱹᱜᱩ ᱟᱠᱟᱱ ᱨᱮᱭᱟᱜ ᱠᱚᱫᱚ ᱚᱱᱟ ᱠᱚᱫᱚ ᱛᱤᱥ ᱨᱮᱦᱚᱸ ᱜᱮ ᱵᱟᱝ ᱤᱲᱤᱡᱚᱜᱼᱟ ᱱᱚᱣᱟ ᱤᱫᱤ ᱠᱟᱛᱮ ᱫᱤᱥ ᱦᱩᱫᱤᱥ ᱫᱚᱦᱚ ᱠᱟᱛᱮ ᱮᱴᱟᱜ ᱡᱟᱹᱛ ᱠᱚ ᱡᱟᱦᱟᱸ ᱞᱮᱠᱟ ᱠᱚ ᱡᱚᱜᱟᱣ ᱫᱚᱦᱚ ᱟᱹᱜᱩᱭᱮᱫᱟ ᱚᱱᱠᱟᱜᱮ ᱱᱚᱣᱟ ᱠᱚ ᱦᱚᱸ ᱟᱵᱚᱣᱟᱜ ᱥᱮᱨᱣᱟ ᱨᱮᱱᱟᱜ ᱞᱟᱭ ᱞᱟᱠᱪᱟᱨ ᱠᱚᱫᱚ ᱡᱚᱜᱟᱣ ᱫᱚᱦᱚ ᱜᱮ ᱡᱟᱹᱨᱩᱲᱚᱜ ᱠᱟᱱ ᱛᱟᱵᱚᱱᱟ ᱱᱚᱣᱟ ᱠᱚ ᱫᱤᱥᱟᱹ ᱦᱩᱫᱤᱥ ᱠᱟᱛᱮᱫ ᱡᱚᱜᱟᱣ ᱫᱚᱦᱚ ᱨᱮᱱᱟᱜ ᱫᱤᱱᱟᱹᱢ ᱫᱤᱱ ᱟᱵᱚ ᱠᱩᱨᱩᱢᱩᱴᱩ ᱨᱮᱵᱚᱱ ᱛᱟᱦᱮᱱᱟ ᱡᱮᱢᱚᱱ ᱟᱵᱚᱣᱟᱜ ᱟᱜᱟᱢ ᱫᱤᱱ ᱞᱟᱹᱜᱤᱫ ᱱᱚᱣᱟ ᱟᱵᱚᱣᱟᱜ ᱥᱮᱨᱣᱟ ᱥᱟᱱᱛᱟᱲ ᱥᱚᱢᱟᱡᱽ ᱨᱮᱱᱟᱜ ᱱᱤᱛᱤ ᱱᱤᱭᱚᱢ ᱟᱞᱚ ᱤᱲᱤᱡᱚᱜ